ᱱᱮᱛᱟᱨ ᱠᱚ ᱜᱤᱫᱽᱨᱟᱹ ᱤᱥᱠᱩᱞ ᱪᱟᱞᱟᱜ ᱠᱷᱟᱹᱛᱤᱨ ᱛᱮ ᱜᱮᱹᱢ ᱜᱟᱛᱮᱜ ᱥᱚᱢᱚᱭ ᱵᱟᱠᱚ ᱧᱟᱢᱫᱟ ᱚᱱᱟ ᱠᱟᱨᱚᱱᱛᱮ ᱜᱤᱫᱽᱨᱟᱹ ᱡᱟᱦᱟᱸ ᱞᱮᱠᱟ ᱛᱮ ᱦᱳᱠ ᱢᱤᱫ ᱫᱮᱹᱲ ᱜᱷᱚᱱᱴᱟ ᱥᱚᱢᱚᱭ ᱮᱢ ᱠᱚ ᱞᱟᱹᱜᱤᱫ ᱞᱟᱹᱜᱤᱫᱚᱜ ᱞᱟᱹᱠᱛᱤᱜ ᱠᱟᱱᱟ ᱵᱟᱝᱠᱷᱟᱱ ᱜᱤᱫᱽᱨᱟᱹ ᱠᱚᱣᱟᱜ ᱥᱨᱤᱛᱤᱥᱚᱠᱛᱤ ᱥᱮ ᱵᱩᱫᱽᱫᱷᱤ ᱵᱨᱮᱹᱱ ᱵᱟᱭ ᱠᱟᱹᱢᱤ ᱛᱟᱠᱚᱣᱟ